ᱤᱧᱮ ᱠᱩᱥᱤ ᱚᱪᱚ ᱤᱧᱟᱹ ᱚᱱᱠᱟᱱ ᱢᱤᱫ ᱤᱯᱤᱞ ᱫᱚ ᱵᱷᱩᱨᱜᱟᱹ ᱤᱯᱤᱞ ᱥᱮ ᱥᱩᱠ ᱛᱟᱨᱟ ᱵᱚᱱ ᱢᱮᱛᱟᱭᱟ ᱩᱱᱤ ᱤᱯᱤᱞ ᱫᱚ ᱱᱚᱵᱷᱮᱢᱵᱚᱨ ᱠᱷᱚᱱ ᱰᱤᱥᱮᱢᱵᱚᱨ ᱢᱟᱥ ᱨᱮᱱᱟᱝ ᱟᱭᱩᱵ ᱧᱩᱦᱩᱢ ᱵᱮᱞᱟ ᱯᱚᱥᱪᱤᱢ ᱱᱟᱠᱷᱟ ᱨᱮᱭ ᱨᱟᱠᱟᱵᱚᱜᱼᱟ ᱩᱱᱤ ᱫᱤᱱᱳᱢ ᱧᱩᱦᱩᱢ ᱵᱮᱲᱟ ᱧᱮᱞ ᱡᱚᱝ ᱜᱮ ᱥᱟᱱᱟᱭᱮᱧᱟᱹ ᱪᱮᱫᱟᱜ ᱥᱮ ᱩᱱᱤ ᱥᱮᱫ ᱠᱚᱭᱚᱜ ᱞᱮᱠᱷᱟᱡ ᱜᱮ ᱞᱟᱫᱟᱭ ᱞᱮᱠᱟ ᱢᱤᱴ ᱢᱤᱴ ᱠᱟᱛᱮ ᱮ ᱡᱩᱞᱩᱜᱼᱟ ᱢᱚᱱᱮ ᱵᱟᱹᱲᱤᱡ ᱚᱠᱛᱮ ᱩᱱᱤ ᱥᱮᱫ ᱤᱧ ᱠᱚᱭᱚᱜ ᱞᱮᱠᱷᱟᱱ ᱛᱤᱱ ᱨᱮᱪᱚ ᱢᱚᱱᱮ ᱠᱚ ᱴᱷᱤᱠ ᱜᱚᱫᱚᱜᱼᱟ ᱵᱩᱡᱷᱟᱹᱣ ᱜᱮ ᱵᱟᱝ ᱟᱨᱦᱚᱸ ᱥᱮᱛᱟᱜ ᱵᱮᱞᱟ ᱵᱷᱳᱨ ᱨᱮ ᱯᱩᱨᱩᱵ ᱞᱟᱠᱷᱟ ᱥᱮᱨᱢᱟ ᱨᱮ ᱧᱮᱞ ᱧᱟᱢᱚᱜᱼᱟ ᱤᱧᱮ ᱠᱩᱥᱤ ᱚᱪᱚᱭᱮᱧ ᱚᱱᱠᱟᱱ ᱤᱯᱤᱞ ᱫᱚ ᱩᱱᱤ ᱵᱷᱩᱨᱠᱟᱹ ᱤᱯᱤᱞ ᱜᱮ